ᱦᱮᱸ ᱡᱚᱦᱟᱨᱜᱮ ᱡᱚᱦᱟᱨᱜᱮ ᱦᱮᱸ ᱱᱟᱯᱟᱭ ᱜᱮ ᱟᱢ ᱪᱮᱫᱞᱮᱠᱟ ᱢᱮᱱᱟᱢᱟ ᱦᱮᱸ ᱚᱱᱟ ᱠᱚ ᱜᱟᱞᱢᱟᱨᱟᱣ ᱫᱚ ᱡᱟᱦᱟᱱᱟᱜ ᱢᱟ ᱜᱮ ᱟᱫᱚ ᱦᱮᱱᱟᱜ ᱜᱮᱭᱟ ᱛᱤᱨᱤᱥ ᱮᱜᱟᱨᱚ ᱯᱷᱮᱵᱨᱩᱣᱟᱨᱤ ᱵᱟᱵᱟ ᱛᱤᱞᱠᱟᱹ ᱢᱩᱨᱢᱩᱣᱟᱜ ᱯᱨᱳᱜᱨᱟᱢ ᱠᱚᱦᱚᱸ ᱥᱟᱵ ᱦᱩᱭ ᱠᱟᱱᱟ ᱠᱤᱪᱷᱩ ᱠᱟᱞᱮᱠᱥᱮᱱ ᱠᱚᱨᱟᱣ ᱞᱮᱠᱷᱟᱱ ᱟᱹᱰᱤ ᱢᱚᱡᱽ ᱦᱩᱭ ᱠᱚᱜᱼᱟ ᱡᱮᱦᱮᱛᱩ ᱟᱵᱚᱣᱟᱜ ᱮᱱᱮᱡ ᱥᱮᱨᱮᱧ

ᱦᱮᱸ ᱠᱷᱚᱨᱪᱟ ᱫᱚ ᱪᱮᱫᱞᱮᱠᱟ ᱜᱟᱹᱰᱤ ᱠᱚ ᱡᱩᱫᱤ ᱥᱟᱵ ᱦᱩᱭᱩᱜᱼᱟ ᱥᱮ ᱟᱹᱛᱩ ᱠᱚᱨᱮ ᱡᱩᱫᱤ ᱠᱟᱞᱮᱠᱥᱮᱱ ᱡᱟᱦᱟᱸᱭᱼᱡᱟᱦᱟᱸᱭ ᱡᱮᱞᱮᱠᱟ ᱫᱟᱲᱮᱭᱟᱜᱼᱟᱭ ᱟᱨᱠᱤ ᱡᱳᱨᱡᱚᱵᱚᱥᱛᱤ ᱫᱚ ᱵᱟᱹᱪᱩᱜᱼᱟ ᱟᱵᱚᱣᱟᱜ ᱜᱮ ᱠᱟᱱᱟ ᱪᱮᱠᱟᱛᱮ ᱯᱟᱨᱚᱢ ᱦᱩᱭᱩᱜᱼᱟ ᱪᱮᱫᱞᱮᱠᱟᱛᱮ ᱯᱟᱨᱚᱢ ᱦᱩᱭᱩᱜᱼᱟ ᱵᱟ ᱦᱮᱸ ᱛᱟᱦᱞᱮ ᱤᱱᱠᱟᱹ ᱜᱮᱵᱚᱱ ᱠᱚᱨᱟᱣᱟ ᱡᱮ

ᱦᱮᱸᱢᱟ ᱧᱟᱯᱟᱢ ᱛᱟᱦᱞᱮ ᱦᱩᱭᱩᱜᱼᱟ ᱜᱟᱯᱟ ᱛᱟᱦᱞᱮ ᱡᱟᱦᱟᱸ ᱛᱤᱱᱟᱹᱜ ᱟᱨᱚ ᱡᱟᱦᱟᱸ ᱛᱤᱱᱟᱹᱜ ᱦᱮᱱᱟᱜ ᱠᱚᱣᱟ ᱠᱚ ᱟᱵᱚᱨᱮᱱ ᱥᱟᱱᱟᱢ ᱦᱚᱲ ᱴᱷᱮᱱ ᱜᱟᱞᱢᱟᱨᱟᱣ ᱵᱚᱱ ᱫᱚᱦᱚᱭᱟ ᱡᱮ ᱱᱤᱱᱟᱹᱜ ᱛᱟᱹᱨᱤᱠᱷ ᱦᱤᱞᱳᱜ ᱱᱚᱝᱠᱟ ᱯᱨᱳᱜᱨᱟᱢ ᱢᱮᱱᱟᱜᱼᱟ ᱪᱮᱠᱟᱛᱮᱵᱚᱱ ᱥᱟᱯᱲᱟᱣᱟ ᱦᱮᱸ ᱦᱮᱸ ᱦᱮᱸ ᱢᱟ ᱛᱚᱵᱮ ᱚᱱᱠᱟᱜᱮ ᱫᱚᱦᱚᱭᱫᱤᱧ ᱡᱚᱦᱟᱨ ᱡᱚᱦᱟᱨ